ᱤᱧᱫᱚ ᱵᱟᱱᱟᱨᱜᱮ ᱟᱭᱩᱨᱵᱮᱫᱤᱠ ᱥᱤᱫᱷᱟᱹ ᱟᱨ ᱦᱳᱢᱤᱭᱳᱯᱮᱛᱷᱤᱠ ᱞᱮᱠᱟᱱ ᱨᱟᱱ ᱨᱮᱭᱟᱜ ᱵᱤᱠᱚᱞ ᱯᱷᱮᱰᱟᱛ ᱛᱤᱧ ᱪᱮᱸᱜᱷᱟᱜ ᱜᱮᱭᱟ ᱟᱨ ᱟᱭᱩᱨᱵᱮᱫᱤᱠ ᱟᱨ ᱦᱳᱢᱤᱭᱳᱯᱮᱛᱷᱤᱠ ᱨᱮᱱᱟᱜ ᱨᱟᱱ ᱫᱚ ᱵᱟᱱᱟᱨᱜᱮ ᱵᱷᱤᱱᱟᱹ ᱵᱷᱤᱱᱟᱹ ᱞᱮᱠᱟᱱᱟᱜ ᱠᱟᱱᱟ ᱟᱭᱩᱨᱵᱮᱫᱤᱠ ᱨᱟᱱ ᱫᱚ ᱡᱟᱦᱟᱴᱟᱜ ᱨᱮᱦᱮᱫ ᱠᱚᱨᱮᱱᱟᱜ ᱥᱮ ᱵᱟᱦᱟ ᱠᱚᱨᱮᱱᱟᱜ ᱥᱮ ᱫᱟᱨᱮ ᱱᱟᱹᱲᱤ ᱠᱚᱨᱮᱱᱟᱜ ᱨᱟᱱᱠᱚ ᱛᱮᱭᱟᱨᱟ ᱚᱱᱟᱠᱚᱜᱮ ᱡᱚᱢ ᱠᱟᱛᱮᱫ ᱥᱮ ᱞᱟᱜᱟᱣ ᱠᱟᱛᱮᱫ ᱤᱧᱫᱚᱧ ᱵᱮᱥ ᱟᱠᱟᱱ ᱜᱮᱭᱟ ᱡᱟᱦᱟᱸ ᱞᱮᱠᱟ ᱡᱩᱫᱤ ᱛᱤ ᱡᱟᱸᱜᱟ ᱠᱚ ᱨᱟᱹᱯᱩᱫᱚᱜᱼᱟ ᱥᱮ ᱚᱪᱚᱞᱚᱜᱼᱟ ᱩᱱᱚᱠᱛᱚ ᱟᱭᱩᱨᱵᱮᱫᱤᱠ ᱨᱟᱱ ᱫᱚᱧ ᱞᱟᱜᱟᱣ ᱟᱠᱟᱫᱟ ᱟᱨ ᱦᱳᱢᱤᱭᱳᱯᱮᱛᱷᱤᱠ ᱞᱮᱠᱟᱱ ᱨᱟᱱ ᱫᱚ ᱤᱧᱫᱚ ᱱᱚᱣᱟᱫᱚ ᱰᱟᱠᱛᱟᱨ ᱚᱲᱟᱜ ᱠᱷᱚᱱ ᱟᱹᱜᱩ ᱠᱟᱛᱮᱫ ᱦᱚᱲᱢᱚ ᱚᱥᱩᱵᱤᱫᱟ ᱥᱮ ᱨᱩᱣᱟᱹᱜ ᱨᱟᱵᱟᱝ ᱦᱟᱹᱥᱩ ᱠᱚᱨᱮᱱ ᱤᱧ ᱡᱚᱢᱟᱠᱟᱫᱟ ᱟᱨ ᱦᱳᱢᱤᱭᱳᱯᱮᱛᱷᱤᱠ ᱨᱮᱱᱟᱜ ᱨᱟᱱ ᱫᱚ ᱱᱚᱣᱟ ᱫᱚ ᱰᱟᱠᱴᱟᱨ ᱜᱮᱠᱚ ᱵᱮᱱᱟᱣᱟ ᱟᱨ ᱱᱚᱣᱟ ᱫᱚ ᱫᱟᱨᱮ ᱵᱩᱨᱩ ᱨᱮᱱᱟᱜ ᱨᱮᱦᱮᱫ ᱥᱮ ᱥᱟᱠᱟᱢ ᱠᱚᱛᱮ ᱥᱮ ᱡᱟᱦᱟᱱᱟᱜ ᱱᱟᱹᱲᱤ ᱠᱚᱛᱮ ᱫᱚ ᱵᱟᱝ ᱠᱚ ᱵᱮᱱᱟᱣᱟ ᱱᱚᱣᱟ ᱫᱚ ᱨᱟᱱ ᱛᱮᱜᱮ ᱠᱚ ᱵᱮᱱᱟᱣᱟ ᱟᱨ ᱱᱚᱣᱟ ᱨᱟᱱ ᱫᱚ ᱠᱟᱠᱲᱟ ᱵᱤᱞᱤ ᱞᱮᱠᱟ ᱠᱟᱹᱴᱤᱡ ᱠᱟᱹᱴᱤᱡ ᱧᱮᱞᱚᱜᱼᱟ ᱟᱨ ᱱᱚᱣᱟ ᱫᱚ ᱠᱚᱢᱜᱮ ᱛᱟᱦᱮᱱᱟ ᱡᱟᱦᱟᱸᱞᱮᱠᱟ ᱟᱭᱩᱨᱵᱮᱫᱤᱠ ᱨᱟᱱ ᱫᱚ ᱰᱷᱮᱨᱧᱚᱜ ᱞᱟᱜᱟᱣ ᱦᱩᱭᱩᱜᱼᱟ ᱥᱮ ᱡᱚᱢ ᱦᱩᱭᱩᱜᱼᱟ ᱟᱨ ᱱᱚᱣᱟ ᱫᱚ ᱚᱱᱠᱟ ᱫᱚ ᱵᱟᱝᱜᱮ ᱟᱨ ᱱᱚᱣᱟᱫᱚ ᱤᱱᱠᱟᱹ ᱦᱟᱛᱮᱱᱜᱮ ᱵᱮᱱᱟᱜ ᱠᱟᱱᱟ ᱨᱟᱱ ᱫᱚ ᱟᱨ ᱱᱚᱣᱟ ᱠᱤᱱ ᱟᱭᱩᱨᱵᱮᱫᱤᱠ ᱥᱮ ᱦᱳᱢᱤᱭᱳᱯᱮᱛᱷᱤᱠ ᱨᱟᱱ ᱡᱚᱢ ᱞᱮᱱᱠᱷᱟᱱ ᱡᱟᱦᱟᱱᱟᱜ ᱦᱚᱲᱢᱚ ᱨᱮ ᱥᱟᱭᱤᱰ ᱤᱯᱷᱮᱠᱴ ᱥᱮ ᱚᱥᱩᱵᱤᱫᱟ ᱫᱚ ᱵᱟᱝ ᱦᱩᱭᱩᱜᱼᱟ ᱱᱚᱣᱟ ᱫᱚ ᱦᱚᱲᱢᱚ ᱚᱥᱩᱵᱤᱫᱟ ᱡᱚᱠᱷᱚᱱ ᱵᱩᱡᱷᱟᱹᱜᱼᱟ ᱩᱱ ᱩᱱᱚᱠᱛᱚ ᱡᱚᱢ ᱞᱮᱱᱠᱷᱟᱱ ᱱᱚᱣᱟ ᱠᱚᱫᱚ ᱟᱹᱰᱤ ᱴᱷᱤᱠ ᱟᱹᱰᱤ ᱱᱟᱯᱟᱭ ᱟᱨ ᱟᱹᱰᱤ ᱵᱮᱥᱜᱮ ᱟᱹᱭᱠᱟᱹᱜᱼᱟ